ᱪᱮᱫᱟᱜ ᱟᱢ ᱩᱱᱟᱹᱜ ᱮᱢ ᱞᱮᱴ ᱮᱱᱟ ᱟᱢ ᱤᱫᱤ ᱤᱧ ᱠᱟᱹᱢᱤ ᱵᱟᱹᱜᱤ ᱠᱟᱛᱮ ᱤᱧ ᱦᱮᱡ ᱠᱟᱱᱟ ᱤᱧ ᱢᱮᱱᱮᱫᱼᱟ ᱦᱟᱸᱜ ᱦᱤᱡᱩᱜ ᱟᱢ ᱦᱟᱸᱜ ᱜᱟᱹᱰᱤ ᱵᱟᱝᱛᱮ ᱵᱟᱹᱧ ᱪᱟᱞᱟᱣ ᱫᱟᱲᱮᱭᱟᱜ ᱠᱟᱱᱛᱮ ᱟᱢᱤᱧ ᱢᱮᱛᱟᱫ ᱢᱮ ᱛᱟᱦᱮᱱ ᱠᱤ ᱜᱟᱹᱰᱤ ᱟᱹᱜᱩ ᱠᱟᱛᱮ ᱦᱤᱡᱩᱜ ᱢᱮ ᱟᱨ ᱟᱢ ᱦᱮᱡ ᱦᱚᱸ ᱵᱟᱢ ᱦᱮᱡ ᱠᱟᱱᱟ ᱴᱟᱭᱤᱢ ᱯᱟᱨᱚᱢ ᱪᱟᱵᱚᱜ ᱨᱮᱸᱜᱮᱡ ᱛᱤᱧ ᱦᱮᱡ ᱠᱟᱱᱟ ᱮᱱᱟᱝ ᱠᱷᱚᱱᱤᱧ ᱛᱟᱹᱜᱤ ᱠᱟᱫ ᱢᱮᱭᱟ ᱡᱩᱫᱤ ᱢᱟᱲᱟᱝ ᱨᱮᱢ ᱞᱟᱹᱭ ᱟᱹᱞᱤᱧ ᱠᱷᱟᱱ ᱞᱮᱴᱚᱜᱼᱟ ᱤᱧ ᱡᱚᱢ ᱠᱟᱛᱮ ᱤᱧ ᱦᱮᱡ ᱠᱚᱜᱼᱟ ᱦᱩᱱᱟᱹᱝ ᱟᱢ ᱤᱫᱤ ᱨᱮᱸᱜᱮᱡ ᱛᱤᱧ ᱦᱮᱡ ᱠᱟᱱᱟ ᱱᱤᱛᱚᱜ ᱦᱚᱸᱢ ᱛᱟᱹᱜᱤ ᱦᱚᱪᱚ ᱠᱟᱹᱫᱤᱧᱟ ᱛᱤᱨᱮᱢ ᱦᱤᱡᱩᱜ ᱠᱟᱱᱟ ᱵᱮᱥ ᱫᱷᱟᱨᱟ ᱞᱟᱹᱭᱟᱹᱧ ᱢᱮ ᱤᱧ ᱦᱚᱸᱛᱚᱢ ᱡᱚᱢᱟ ᱛᱟᱹᱜᱤ ᱦᱟᱛᱟᱲ ᱠᱟᱜ ᱢᱮᱭᱟᱧ ᱞᱟᱹᱭ ᱦᱚᱸ ᱵᱮᱥ ᱴᱷᱤᱠ ᱵᱟᱢ ᱞᱟᱹᱭᱟᱹᱧ ᱠᱟᱱᱟ ᱛᱟᱹᱜᱤ ᱵᱷᱟᱜᱟᱣ ᱪᱟᱵᱟᱜ ᱠᱟᱱᱟᱹᱧ ᱞᱟᱸᱜᱟ ᱪᱟᱵᱟᱜ ᱠᱟᱹᱱᱟᱹᱧ ᱨᱮᱸᱜᱮᱡ ᱛᱮ ᱫᱟᱜ ᱛᱮᱛᱟᱝ ᱛᱮ ᱟᱢ ᱚᱱᱟ ᱢᱟᱲᱟᱝ ᱨᱮᱢ ᱞᱟᱹᱭ ᱟᱹᱞᱤᱧ ᱠᱷᱟᱱ ᱦᱩᱱᱟᱹᱝ ᱱᱤᱱᱟᱹᱜ ᱴᱟᱹᱭᱤᱢ ᱛᱤᱧ ᱥᱮᱴᱮᱨᱚᱜᱼᱟ ᱟᱨᱟᱢ ᱥᱮ ᱦᱤᱡᱩᱜ ᱢᱮ ᱛᱳ ᱤᱧ ᱡᱚᱢ ᱠᱟᱛᱮ ᱤᱧ ᱦᱮᱡ ᱠᱚᱜᱼᱟ ᱦᱩᱱᱟᱹᱝ ᱟᱢ ᱠᱷᱟᱹᱛᱤᱨ ᱛᱮ ᱠᱟᱹᱢᱤ ᱵᱟᱹᱜᱤ ᱠᱟᱛᱮ ᱨᱮᱸᱜᱮᱡ ᱛᱤᱧ ᱦᱮᱡ ᱠᱟᱱᱟ ᱟᱢ ᱢᱟᱲᱟᱝ ᱨᱮ ᱟᱨ ᱟᱢ ᱱᱤᱛᱚᱜ ᱦᱚᱸ ᱟᱹᱣᱨᱤᱢ ᱦᱤᱡᱩᱜᱼᱟ ᱛᱤᱨᱮᱢ ᱦᱤᱡᱩᱜᱼᱟ ᱠᱤ ᱵᱤᱥᱛᱟᱨ ᱫᱷᱟᱨᱟ ᱛᱮ ᱞᱟᱹᱭᱟᱹᱧ ᱢᱮ ᱵᱮᱥ ᱴᱷᱤᱠ ᱴᱟᱭᱤᱢ ᱮᱠᱫᱚᱢ ᱥᱚᱴᱷᱤᱠ ᱴᱟᱭᱤᱢ ᱞᱟᱹᱭᱟᱹᱧ ᱢᱮ ᱮᱱᱟᱝ ᱠᱷᱚᱱᱤᱧ ᱛᱟᱹᱜᱤ ᱞᱟᱜᱟᱜ ᱠᱟᱱᱟ ᱟᱢ ᱦᱮᱡ ᱜᱮ ᱵᱟᱢ ᱦᱤᱡᱩᱜ ᱠᱟᱱᱟ ᱛᱟᱲᱟᱢ ᱛᱮ ᱩᱱᱟᱹᱜ ᱡᱤᱞᱤᱧ ᱵᱟᱹᱧ ᱪᱟᱞᱟᱣ ᱫᱟᱲᱮᱭᱟᱜ ᱠᱟᱱᱛᱮ ᱜᱟᱹᱰᱤᱧ ᱨᱤᱡᱟᱵᱷ ᱠᱟᱜᱼᱟ ᱟᱢᱤᱧ ᱢᱮᱛᱟᱣ ᱠᱟᱜ ᱢᱮᱭᱟ ᱨᱤᱡᱟᱹᱵᱷ ᱠᱟᱛᱮ ᱦᱚᱸ ᱚᱱᱮ ᱚᱱᱠᱟᱭᱮᱜ ᱟᱢ ᱩᱱᱟᱹᱜ ᱞᱮᱴ ᱚᱱᱱᱠᱟ ᱫᱚ ᱵᱟᱭ ᱜᱟᱱᱚᱜᱼᱟ ᱥᱮ ᱟᱢ ᱛᱟᱹᱜᱤᱨᱮ ᱢᱤᱫᱴᱟᱝ ᱦᱚᱲ ᱢᱮᱱᱟᱭᱟ ᱩᱱᱟᱹᱜ ᱜᱷᱟᱹᱲᱤ ᱠᱷᱚᱱ ᱛᱟᱹᱜᱤ ᱦᱚᱪᱚ ᱠᱟᱫᱮᱭᱟ ᱪᱮᱫ ᱞᱮᱠᱟ ᱢᱮᱱᱟᱭᱟ ᱨᱮᱸᱜᱮᱡ ᱛᱮ ᱵᱟᱹᱱᱩᱜ ᱛᱮ ᱮᱢᱟᱨᱡᱮᱱᱤ ᱦᱟᱸᱜ ᱟᱨ ᱟᱢ ᱵᱩᱡᱷᱟᱹᱣ ᱵᱟᱢ ᱵᱩᱡᱷᱟᱹᱣᱮᱜᱼᱟ ᱞᱮᱜᱮ ᱫᱷᱟᱨᱟ ᱦᱤᱡᱩᱜ ᱢᱮ ᱴᱟᱭᱤᱢ ᱨᱮ ᱦᱚᱲᱟᱜ ᱦᱚᱸ ᱠᱟᱹᱢᱤ ᱛᱟᱦᱮᱱᱟ ᱡᱚᱛᱚ ᱦᱚᱲ ᱯᱷᱟᱹᱞᱛᱩ ᱫᱚ ᱵᱟᱠᱚ ᱛᱟᱦᱮᱱᱟ ᱤᱧ ᱵᱩᱡᱷᱟᱹᱣ ᱫᱟᱲᱮᱭᱟᱜ ᱠᱟᱱᱟ ᱟᱢᱟᱜ ᱦᱚᱸ ᱠᱟᱹᱢᱤ ᱢᱮᱱᱟᱜ ᱛᱮᱢ ᱞᱮᱴ ᱟᱠᱟᱱᱟ ᱛᱳ ᱞᱟᱹᱭ ᱫᱚ ᱞᱟᱹᱭ ᱢᱮ ᱯᱷᱳᱱ ᱠᱟᱛᱮ ᱤᱧ ᱠᱤ ᱢᱟ ᱞᱮᱴᱚᱜ ᱠᱟᱱᱟ ᱠᱟᱹᱡ ᱱᱚᱰᱮ ᱠᱟᱹᱡ ᱫᱷᱟᱨᱟ ᱞᱮᱴ ᱧᱚᱜᱚᱜᱼᱟ ᱠᱟᱹᱡ ᱛᱟᱹᱜᱤᱧ ᱢᱮ ᱚᱱᱠᱟ ᱦᱚᱸ ᱵᱟᱝᱟ ᱯᱷᱳᱱ ᱦᱚᱸ ᱵᱟᱢ ᱯᱷᱳᱱᱮᱫᱼᱟ ᱟᱢ ᱢᱟ ᱯᱷᱳᱱ ᱥᱩᱭᱤᱪ ᱚᱯᱷ ᱠᱟᱛᱮᱢ ᱫᱚᱦᱚ ᱠᱟᱜᱼᱟ ᱚᱱᱠᱟ ᱛᱮᱫᱚ ᱪᱮᱫ ᱞᱮᱠᱟ ᱪᱟᱞᱟᱜᱼᱟ ᱤᱧᱦᱚᱸ ᱵᱟᱹᱧ ᱦᱚᱨᱚᱵᱚᱨᱚ ᱪᱟᱞᱟᱜ ᱞᱟᱹᱜᱤᱫ ᱛᱮ ᱜᱟᱹᱰᱤᱧ ᱨᱤᱡᱟᱹᱵᱷ ᱟᱠᱟᱜ ᱛᱮ ᱟᱢᱤᱧ ᱢᱮᱛᱟ ᱞᱮᱫ ᱢᱮᱭᱟ ᱟᱨ ᱟᱢ ᱱᱤᱛᱚᱜ ᱩᱱᱟᱹᱜ ᱮᱢ ᱞᱮᱴᱮᱜᱼᱟ ᱡᱚᱞᱫᱤ ᱫᱷᱟᱨᱟ ᱦᱤᱡᱩᱜ ᱢᱮ ᱞᱚᱜᱚᱱ ᱫᱷᱟᱨᱟ ᱤᱧ ᱱᱚᱰᱮ ᱜᱤᱧ ᱛᱟᱹᱜᱤ ᱠᱟᱫ ᱢᱮᱭᱟ ᱴᱟᱭᱤᱢ ᱟᱞᱚᱢ ᱳᱭᱮᱥᱴ ᱞᱚᱜᱚᱱ ᱦᱤᱡᱩᱜ ᱢᱮ